ᱠᱮᱱᱥᱟᱨ ᱦᱨᱤᱫ ᱨᱳᱜᱽ ᱞᱮᱠᱟᱱ ᱢᱟᱨᱟᱝ ᱟᱡᱟᱨ ᱛᱤᱠᱤᱪᱪᱷᱟ ᱨᱮᱭᱟᱜ ᱪᱮᱫ ᱥᱩᱵᱤᱫᱟ ᱢᱮᱱᱟᱜᱼᱟ ᱛᱚ ᱱᱚᱰᱮ ᱫᱚ ᱡᱮᱦᱮᱛᱩ ᱠᱟᱹᱴᱤᱡ ᱦᱚᱥᱯᱤᱴᱟᱞ ᱠᱟᱱᱟ ᱢᱟᱱᱮ ᱜᱨᱟᱢᱤᱱ ᱦᱚᱥᱯᱤᱴᱟᱞ ᱛᱚ ᱚᱱᱟ ᱠᱚ ᱨᱮᱱᱟᱝ ᱥᱩᱡᱳᱜᱽ ᱥᱩᱵᱤᱫᱟ ᱫᱚ ᱱᱚᱣᱟ ᱦᱚᱥᱯᱤᱴᱟᱞ ᱨᱮᱫᱚ ᱵᱟᱹᱱᱩᱜᱼᱟ ᱛᱚ ᱚᱱᱟ ᱦᱚᱛᱮᱡ ᱛᱮ ᱵᱚᱨᱫᱷᱚᱢᱟᱱ ᱦᱚᱥᱯᱤᱴᱟᱞ ᱜᱮ ᱱᱤᱭᱟᱹ ᱠᱚᱨᱮᱱ ᱦᱚᱲ ᱫᱚᱠᱚ ᱨᱮᱯᱷᱟᱨ ᱠᱚᱣᱟ ᱡᱩᱫᱤ ᱦᱮᱸᱠᱟᱱ ᱩᱱᱠᱩ ᱪᱮᱫ ᱮᱠᱥᱨᱮ ᱠᱚ ᱜᱟᱱᱚᱜᱼᱟ ᱟᱨ ᱠᱚᱢ ᱠᱷᱚᱨᱚᱪ ᱠᱟᱱᱟ ᱦᱮᱸ ᱠᱚᱢ ᱠᱷᱚᱨᱚᱪ ᱵᱚᱞᱛ ᱮᱸ ᱱᱮᱛᱟᱨ ᱫᱚ ᱥᱚᱨᱠᱟᱨ ᱡᱟᱦᱟᱸ ᱞᱮᱠᱟᱭ ᱪᱟᱞᱩᱣᱟᱠ ᱟᱫᱟ ᱡᱮ ᱥᱟᱥᱛᱷᱚ ᱥᱟᱛᱷᱤ ᱠᱟᱨᱰ ᱛᱚ ᱚᱱᱟ ᱯᱟᱨᱯᱟᱥ ᱛᱮᱜᱤ ᱡᱚᱛᱚ ᱦᱚᱲ ᱫᱚ ᱵᱟᱝ ᱟᱫᱚᱢ ᱦᱚᱲ ᱡᱟᱦᱟᱸ ᱠᱟᱨᱰ ᱠᱚᱠᱚ ᱧᱟᱢ ᱠᱟᱫᱟ ᱥᱮᱠᱚ ᱵᱮᱱᱟᱣ ᱦᱚᱪᱚᱣᱟᱠᱟᱫᱟ ᱛᱚ ᱩᱱᱠᱩ ᱫᱚ ᱚᱸᱰᱮ ᱠᱷᱚᱱ ᱠᱚ ᱪᱤᱠᱤᱛᱥᱟ ᱫᱟᱲᱮᱭᱟᱜᱼᱟ ᱚᱱᱟ ᱦᱚᱸ ᱟᱭᱢᱟ ᱨᱚᱠᱚᱢ ᱯᱨᱳᱥᱮᱥ ᱢᱮᱱᱟᱜᱼᱟ ᱟᱭᱢᱟ ᱨᱚᱠᱚᱢ ᱱᱤᱭᱚᱢ ᱠᱟᱱᱩᱱ ᱢᱮᱱᱟᱜᱼᱟ ᱪᱮᱫᱞᱮᱠᱟ ᱡᱮ ᱟᱠᱚᱣᱟᱜ ᱢᱮᱱᱛᱮ ᱚᱱᱟ ᱠᱟᱨᱰ ᱫᱚ ᱢᱟᱱᱮ ᱡᱷᱚᱛᱚ ᱦᱚᱸᱥᱯᱤᱴᱟᱞ ᱨᱮᱫᱚ ᱵᱟᱝ ᱮᱞᱟᱣᱟ ᱛᱚ ᱟᱠᱚ ᱡᱟᱦᱟᱸᱼᱡᱟᱦᱟᱸ ᱦᱚᱥᱯᱤᱴᱟᱞ ᱢᱟᱱᱮ ᱠᱚ ᱞᱮᱠᱷᱟ ᱨᱮᱠᱚ ᱥᱮᱞᱮᱫ ᱟᱠᱟᱫᱟ ᱥᱮ ᱟᱠᱚᱣᱟᱜ ᱞᱮᱠᱷᱟ ᱨᱮ ᱢᱮᱱᱟᱜᱼᱟ ᱡᱟᱦᱟᱸᱼᱡᱟᱦᱟᱸ ᱦᱚᱥᱯᱤᱴᱟᱞ ᱚᱱᱟ ᱦᱚᱥᱯᱤᱴᱟᱞ ᱨᱮᱜᱮ ᱪᱤᱠᱠᱤᱛᱥᱟ ᱧᱟᱢᱚᱜᱼᱟ ᱛᱚ ᱤᱥᱟᱹᱨᱟ ᱠᱮᱢᱳ ᱯᱷᱤᱡᱤᱭᱳ ᱛᱷᱮᱨᱟᱯᱤ ᱰᱟᱭᱳᱞᱮᱥᱤᱥ ᱡᱮᱦᱮᱛᱩ ᱟᱠᱚ ᱚᱱᱟ ᱡᱟᱦᱟᱸ ᱦᱚᱥᱯᱤᱴᱟᱞ ᱨᱮᱠᱚ ᱟᱠᱚᱣᱟᱜ ᱞᱮᱠᱷᱟ ᱨᱮᱠᱚ ᱫᱚᱦᱚᱣᱟᱠᱟᱫᱟ ᱛᱚ ᱚᱱᱟ ᱠᱚ ᱦᱚᱥᱯᱤᱴᱟᱞ ᱨᱮᱫᱚ ᱟᱥᱟ ᱠᱚᱨᱤ ᱚᱱᱟ ᱥᱩᱡᱳᱜᱽ ᱥᱩᱵᱤᱫᱟ ᱫᱚ ᱫᱚᱦᱚᱣᱟᱠᱟᱫ ᱜᱮᱭᱟ ᱥᱮ ᱠᱚ ᱢᱮᱱᱟᱜ ᱜᱮᱭᱟ ᱤᱧᱟ ᱜ ᱢᱮᱱᱛᱮ ᱫᱚ ᱟᱭᱢᱟ ᱥᱟᱨᱦᱟᱣ